ᱤᱧᱟᱹᱜ ᱡᱤᱭᱚᱱ ᱨᱮᱫᱚ ᱧᱤᱫᱟᱹ ᱚᱱᱠᱟ ᱜᱷᱚᱴᱚᱱᱟ ᱜᱷᱚᱴᱟᱣ ᱞᱮᱱᱟ ᱡᱚᱠᱷᱚᱱ ᱟᱭᱳ ᱥᱟᱞᱟᱜ ᱟᱭᱳ ᱠᱚ ᱟᱨ ᱟᱛᱳ ᱦᱚᱲ ᱠᱚ ᱛᱟᱦᱮᱸ ᱞᱮᱱᱟ ᱠᱚ ᱢᱟᱨᱟᱝ ᱟᱭᱳ ᱦᱚᱲ ᱠᱚ ᱫᱟᱹᱭ ᱦᱚᱲ ᱠᱚ ᱦᱩᱰᱤᱧ ᱧᱚᱜ ᱜᱮᱧ ᱛᱟᱦᱮᱸ ᱞᱮᱱᱟ ᱤᱧᱫᱚ ᱩᱱ ᱡᱚᱠᱷᱚᱡ ᱵᱩᱨᱩ ᱠᱚ ᱤᱫᱤ ᱞᱤᱫᱤᱧᱟ ᱵᱩᱨᱩ ᱢᱟᱱᱮ ᱤᱨᱠᱟᱹ ᱵᱩᱨᱩᱢᱟᱱ ᱨᱟᱠᱟᱵᱟᱥ ᱫᱟᱬᱟᱝ ᱚᱱᱟ ᱧᱮᱞ ᱛᱮᱦᱚᱸᱧ ᱵᱚᱛᱚᱨᱚᱜ ᱠᱟᱱ ᱛᱟᱭᱟ ᱪᱟᱞᱟᱣ ᱮᱱᱟᱞᱮ ᱪᱟᱞᱟᱣ ᱮᱱᱟᱞᱮ ᱵᱩᱨᱩ ᱥᱚᱠᱛᱚ ᱫᱟᱬᱟᱝ ᱥᱚᱠᱛᱚ ᱫᱟᱬᱟᱝ ᱚᱸᱰᱮᱞᱮ ᱨᱟᱠᱟᱵ ᱮᱱᱟ ᱵᱚᱛᱚᱨ ᱤᱱᱟᱹ ᱯᱚᱨᱮ ᱪᱮᱛᱟᱱ ᱨᱮ ᱦᱩᱰᱤᱧ ᱫᱷᱟᱨᱟᱜᱤᱧ ᱛᱟᱦᱮᱸ ᱞᱮᱱᱟ ᱪᱮᱛᱟᱱ ᱵᱩᱨᱩ ᱪᱮᱛᱟᱱ ᱨᱮ ᱦᱟᱬᱩ ᱠᱚ ᱛᱟᱦᱮᱸ ᱞᱮᱱᱟ ᱥᱚᱠᱛᱚ ᱰᱷᱮᱨ ᱠᱚ ᱛᱟᱦᱮᱸ ᱞᱮᱱᱟ ᱤᱧᱫᱚ ᱠᱷᱟᱡᱟᱹᱲᱤᱧ ᱜᱚᱪᱷᱟ ᱟᱠᱟᱜᱼᱟ ᱚᱱᱟ ᱠᱷᱟᱹᱡᱟᱹᱲᱤ ᱜᱚᱪᱷᱟᱣ ᱞᱮᱫᱟᱹᱧ ᱚᱱᱟ ᱧᱮᱞᱛᱮ ᱦᱟᱹᱲᱩ ᱦᱮᱡ ᱠᱟᱛᱮ ᱤᱧᱠᱚ ᱨᱮᱡ ᱠᱤᱫᱤᱧᱟ ᱩᱱ ᱡᱚᱠᱷᱚᱱ ᱚᱱᱠᱟᱧ ᱵᱚᱛᱚᱨ ᱞᱮᱱᱟ ᱚᱱᱠᱟᱧ ᱵᱚᱛᱚᱨ ᱞᱮᱱᱟ ᱟᱨ ᱟᱞᱚᱢ ᱢᱮᱱᱟ ᱚᱱᱟ ᱵᱚᱛᱚᱨ ᱱᱤᱛᱳᱜ ᱦᱚᱸ ᱢᱮᱱᱟᱜ ᱜᱮᱭᱟ ᱩᱭᱦᱟᱹᱨ ᱞᱮᱠᱷᱟᱱᱤᱧ ᱟᱹᱰᱤ ᱵᱚᱛᱚᱨᱤᱧ ᱵᱩᱡᱷᱟᱹᱣᱟ ᱡᱚᱠᱷᱚᱱ ᱵᱩᱨᱩᱞᱮ ᱪᱟᱞᱟᱣ ᱞᱮᱱᱟ ᱟᱭᱳ ᱛᱟᱞᱮ ᱚᱱᱟ ᱩᱱ ᱡᱚᱠᱷᱚᱡ ᱱᱤᱛᱳᱜ ᱦᱚᱸᱧ ᱩᱭᱦᱟᱹᱨ ᱞᱮᱠᱷᱟᱱ ᱫᱚ ᱥᱚᱠᱛᱚᱧ ᱵᱚᱛᱚᱨᱚᱜᱼᱟ ᱫᱚᱢᱮ ᱵᱚᱛᱚᱨᱜᱤᱧ ᱵᱩᱡᱷᱟᱹᱣᱟ ᱚᱱᱟ ᱜᱷᱚᱴᱚᱱᱟᱜᱮ ᱤᱧᱟᱹᱜ ᱥᱟᱞᱟᱜ ᱫᱚ ᱜᱷᱚᱴᱟᱣ ᱞᱮᱱᱟ ᱛᱟᱦᱮᱱ ᱟᱨ ᱩᱱ ᱡᱚᱠᱷᱮᱡ ᱜᱮ ᱚᱱᱟᱜᱮ ᱩᱭᱦᱟᱹᱨᱤᱧ ᱵᱟᱨ ᱵᱟᱨ ᱱᱮᱛᱟᱨᱦᱚᱸ ᱩᱭᱦᱟᱹᱨ ᱦᱤᱡᱩᱜ ᱜᱮᱭᱟ ᱚᱱᱟ ᱡᱟᱦᱟᱸ ᱤᱧ ᱥᱟᱞᱟᱜ ᱦᱩᱭ ᱞᱮᱱᱟ ᱦᱟᱬᱩ ᱠᱷᱟᱹᱡᱟᱹᱲᱤ ᱠᱚ ᱨᱮᱡ ᱞᱤᱫᱤᱧᱟ ᱟᱨᱠᱚ ᱫᱟᱹᱲ ᱠᱮᱫᱟ